ᱤᱧᱤᱧ ᱢᱚᱱᱮᱭᱟ ᱜᱤᱫᱽᱨᱟᱹ ᱠᱚ ᱥᱟᱱᱛᱟᱲᱤ ᱯᱟᱹᱨᱥᱤ ᱥᱮᱬᱟ ᱞᱟᱹᱠᱛᱤ ᱠᱟᱱᱟ ᱪᱮᱫᱟᱜ ᱥᱮ ᱢᱤᱫᱴᱟᱝ ᱥᱟᱱᱛᱟᱲ ᱜᱤᱫᱽᱨᱟᱹ ᱟᱭᱟᱜ ᱜᱚᱜᱚ ᱟᱲᱟᱝ ᱛᱮ ᱡᱟᱦᱟᱸ ᱛᱤᱱᱟᱹᱜ ᱜᱟᱹᱦᱤᱨ ᱛᱮ ᱥᱮᱬᱟ ᱫᱟᱲᱮᱭᱟᱜᱼᱟ ᱮᱴᱟᱜ ᱟᱲᱟᱝ ᱛᱮᱭ ᱥᱮᱬᱟᱭ ᱨᱮᱦᱚᱸ ᱩᱱᱟᱹᱜ ᱜᱟᱹᱦᱤᱨ ᱛᱮ ᱩᱱᱟᱹᱜ ᱢᱚᱡᱽ ᱛᱮ ᱵᱟᱭ ᱥᱮᱬᱟ ᱫᱟᱲᱮᱭᱟᱜᱼᱟ